ᱤᱧ ᱱᱚᱜᱼᱚᱭ ᱴᱮᱞᱟᱨ ᱠᱟᱹᱢᱤ ᱜᱮ ᱟᱹᱰᱤ ᱟᱸᱴ ᱤᱧ ᱠᱩᱥᱤᱭᱟᱜᱼᱟ ᱠᱟᱨᱚᱱ ᱚᱱᱟᱛᱮᱜᱮ ᱥᱚᱝᱥᱟᱨ ᱪᱟᱞᱟᱜ ᱠᱟᱱ ᱛᱤᱧᱟᱹ ᱱᱚᱣᱟ ᱫᱚᱧ ᱪᱮᱫ ᱞᱮᱫᱟ ᱠᱷᱚᱲᱚᱜᱯᱩᱨ ᱨᱮ ᱡᱚᱠᱷᱚᱱ ᱢᱟᱱᱮ ᱛᱚᱠᱷᱚᱱ ᱫᱚ ᱚᱱᱰᱮ ᱛᱟᱸᱦᱮ ᱠᱟᱛᱮᱜ ᱜᱮ ᱴᱮᱞᱟᱨ ᱨᱮᱭᱟᱜ ᱢᱤᱫᱴᱮᱱ ᱤᱭᱟᱹ ᱛᱟᱸᱦᱮ ᱠᱟᱱᱟ ᱠᱳᱪᱤᱝ ᱛᱟᱸᱦᱮ ᱠᱟᱱᱟ ᱚᱱᱰᱮ ᱜᱤᱧ ᱪᱮᱫ ᱮᱜ ᱛᱟᱸᱦᱮᱜᱼᱟ ᱛᱳ ᱚᱱᱰᱮ ᱪᱮᱫ ᱪᱮᱫ ᱛᱮ ᱟᱥᱛᱮ ᱟᱥᱛᱮᱛᱮ ᱚᱲᱟᱜ ᱨᱮᱭᱟᱜ ᱠᱟᱹᱢᱤ ᱠᱚ ᱨᱮᱭᱟᱜ ᱢᱟᱱᱮ ᱵᱞᱟᱩᱡ ᱠᱚ ᱥᱮᱞᱟᱭ ᱜᱤᱫᱽᱨᱟᱹ ᱠᱚᱣᱟᱜ ᱟᱸᱜᱨᱚᱵᱽ ᱠᱚ ᱥᱮᱞᱟᱭ ᱥᱮ ᱟᱭᱢᱟ ᱨᱚᱠᱚᱢ ᱯᱷᱚᱞᱥ ᱞᱟᱜᱟᱣ ᱥᱮ ᱟᱭᱢᱟ ᱨᱚᱠᱚᱢ ᱪᱩᱲᱤᱫᱟᱨ ᱠᱚ ᱦᱮᱸ ᱚᱱᱠᱟ ᱠᱟᱛᱮᱜ ᱤᱧ ᱪᱮᱫ ᱠᱮᱫᱟ ᱛᱚᱵᱮ ᱪᱮᱫ ᱵᱟᱲᱟ ᱠᱟᱛᱮᱜ ᱱᱚᱜᱼᱚᱭ ᱟᱭᱢᱟ ᱚᱲᱟᱜᱨᱮᱧ ᱦᱮᱡ ᱱᱟ ᱚᱲᱟᱜ ᱨᱮ ᱦᱮᱡ ᱠᱟᱥᱛᱮᱜ ᱨᱮᱦᱚᱸ ᱟᱭᱢᱟ ᱚᱱᱠᱟ ᱜᱤᱧ ᱯᱨᱮᱠᱴᱤᱥ ᱤᱫᱤᱭᱮᱜ ᱠᱟᱱ ᱛᱟᱸᱦᱮᱱᱟ ᱤᱫᱤ ᱤᱫᱤᱛᱮ ᱱᱚᱜ ᱚᱯᱭ ᱵᱷᱟᱜᱮ ᱜᱤᱧ ᱠᱟᱹᱢᱤᱭᱮᱜ ᱠᱟᱱᱟ ᱛᱟᱨᱯᱚᱨᱮ ᱠᱟᱹᱢᱤ ᱵᱟᱲᱟ ᱠᱟᱛᱮᱜ ᱢᱤᱫᱴᱮᱱ ᱫᱚᱠᱟᱱ ᱤᱧ ᱠᱷᱩᱞᱟᱹᱣ ᱠᱮᱫᱟ ᱫᱚᱠᱟᱱ ᱠᱷᱩᱞᱟᱹᱣ ᱠᱟᱛᱮᱜ ᱧᱮᱞ ᱫᱟᱭᱤᱧ ᱵᱷᱟᱹᱜᱤ ᱜᱮ ᱤᱧᱟᱜ ᱠᱟᱹᱢᱤ ᱠᱟᱹᱢᱤ ᱠᱚ ᱠᱩᱥᱤᱭᱟᱜ ᱠᱟᱱᱛᱮ ᱱᱚᱜᱼᱚᱭ ᱡᱚᱛᱚ ᱜᱮᱠᱚ ᱟᱹᱜᱩᱭ ᱫᱟᱠᱚ ᱪᱩᱲᱤᱫᱟᱨ ᱠᱚ ᱪᱩᱲᱤᱫᱟᱨ ᱨᱮᱭᱟᱜ ᱯᱤᱥ ᱠᱚ ᱥᱮ ᱠᱤᱪᱨᱤᱪ ᱠᱚ ᱟᱭᱢᱟ ᱨᱚᱠᱚᱢ ᱜᱤᱫᱽᱨᱟᱹ ᱠᱚᱣᱟᱜ ᱥᱮ ᱞᱟᱹᱴᱩ ᱦᱚᱲ ᱠᱚᱣᱟᱜ ᱡᱚᱛᱚ ᱦᱚᱲ ᱠᱚᱣᱟᱜ ᱜᱮ ᱢᱚᱸᱡᱤᱧ ᱥᱮᱞᱟᱭᱮᱜ ᱠᱟᱱᱛᱮ ᱟᱹᱰᱤ ᱟᱸᱴ ᱠᱚ ᱠᱩᱥᱤᱜ ᱠᱟᱱᱟ ᱥᱮ ᱯᱚᱭᱥᱟ ᱦᱚᱸᱠᱚ ᱮᱢ ᱦᱚᱴᱚ ᱟᱹᱧ ᱠᱟᱱᱟ ᱚᱱᱠᱟ ᱚᱱᱠᱟ ᱛᱮᱜᱮ ᱱᱚᱜ ᱚᱭ ᱟᱹᱰᱤ ᱢᱚᱸᱡ ᱥᱚᱝᱥᱟᱨ ᱪᱟᱞᱟᱜ ᱠᱟᱱ ᱛᱤᱧᱟ ᱟᱨ ᱱᱚᱜᱼᱚᱭ ᱡᱮ ᱥᱚᱝᱥᱟᱨ ᱪᱟᱞᱟᱣ ᱠᱟᱛᱮᱜ ᱤᱧᱦᱚᱸ ᱟᱹᱰᱤ ᱠᱩᱥᱤᱧ ᱵᱩᱡᱷᱟᱹᱣ ᱫᱟ ᱡᱮ ᱤᱧ ᱛᱤᱧ ᱠᱟᱹᱢᱤ ᱫᱟᱲᱮᱭᱟᱜ ᱠᱟᱱᱟ ᱢᱤᱫᱴᱮᱱ ᱵᱷᱟᱹᱜᱤ ᱠᱟᱹᱢᱤᱧ ᱥᱟᱵ ᱠᱟᱫᱟ ᱢᱚᱸᱡᱜᱮ ᱱᱚᱜ ᱚᱭ ᱱᱚᱣᱟ ᱠᱟᱹᱢᱤ ᱪᱟᱞᱟᱣ ᱪᱟᱞᱟᱣᱛᱮ ᱟᱹᱰᱤ ᱨᱟᱹᱥᱠᱟᱹ ᱜᱤᱧ ᱵᱩᱡᱷᱟᱹᱣᱫᱟ ᱱᱚᱝᱠᱟᱜᱮ ᱱᱤᱭᱟᱹ ᱠᱟᱹᱢᱤ ᱫᱚ ᱥᱟᱵ ᱫᱚᱦᱚ ᱤᱧ ᱢᱚᱱᱮᱭ ᱫᱟ